ᱟᱵᱚᱣᱟᱜ ᱜᱷᱟᱨᱚᱸᱡᱽ ᱨᱮ ᱠᱤᱪᱷᱩᱜᱟᱱ ᱞᱟᱠᱪᱟᱨ ᱢᱮᱱᱟᱜᱼᱟ ᱡᱟᱦᱟᱸ ᱞᱮᱠᱟ ᱯᱷᱩᱴᱟᱹᱣ ᱥᱟᱹᱲᱤ ᱯᱷᱩᱴᱟᱹᱣ ᱫᱷᱩᱛᱤ ᱯᱮᱨᱮᱡ ᱞᱚᱴᱟ ᱫᱟᱜ ᱛᱟᱨᱣᱟᱲᱤ ᱟᱸᱜ ᱥᱟᱨ ᱥᱟᱠᱟᱢ ᱯᱟᱛᱲᱟ ᱴᱩᱠᱩᱡ ᱪᱮᱞᱟᱝ ᱦᱟᱴᱟᱜ ᱠᱷᱟᱹᱧᱪᱤ ᱪᱟᱞᱟ ᱰᱷᱟᱠᱱᱤ ᱡᱟᱹᱴᱤ ᱮᱢᱟᱱ ᱵᱟᱯᱞᱟ ᱠᱤ ᱵᱟᱝ ᱯᱟᱨᱟᱵᱽ ᱯᱩᱱᱟᱹᱭ ᱨᱮᱵᱚᱱ ᱵᱮᱵᱷᱟᱨᱟ